ᱟᱵᱚ ᱱᱚᱣᱟ ᱵᱷᱟᱨᱚᱛ ᱫᱤᱥᱚᱢ ᱨᱮᱭᱟᱜ ᱥᱟᱥᱛᱷᱚ ᱵᱮᱵᱚᱥᱛᱷᱟ ᱟᱨ ᱮᱴᱟᱜ ᱫᱤᱥᱚᱢ ᱨᱮᱭᱟᱜ ᱥᱟᱥᱛᱚ ᱵᱮᱵᱚᱥᱛᱷᱟ ᱨᱮᱱᱟᱜ ᱟᱭᱢᱟ ᱯᱷᱟᱨᱟᱠᱤᱧ ᱧᱮᱞ ᱧᱟᱢ ᱠᱟᱫᱟ ᱮᱴᱟᱜ ᱫᱤᱥᱚᱢ ᱫᱚ ᱴᱮᱠᱱᱳᱞᱳᱡᱤ ᱠᱚ ᱫᱤᱠ ᱫᱤᱭᱮ ᱟᱨ ᱥᱟᱥᱛᱷᱚ ᱵᱮᱵᱚᱥᱛᱷᱟ ᱠᱮᱱᱫᱨᱚ ᱠᱚ ᱫᱤᱠ ᱫᱤᱭᱮ ᱟᱭᱢᱟ ᱞᱟᱦᱟ ᱨᱮ ᱢᱮᱱᱟᱜ ᱠᱚᱣᱟ ᱢᱮᱱᱠᱷᱟᱱ ᱟᱵᱚ ᱵᱷᱟᱨᱚᱛ ᱫᱤᱥᱚᱢ ᱨᱮᱭᱟᱜ ᱥᱟᱥᱛᱷᱚ ᱵᱮᱵᱚᱥᱛᱷᱟ ᱠᱮᱱᱫᱨᱚ ᱠᱚᱫᱚ ᱩᱱᱟᱹᱜ ᱞᱟᱦᱟ ᱥᱮᱫ ᱨᱮ ᱵᱟ ᱱᱩᱜ ᱟ ᱢᱤᱱᱟᱜ ᱜᱮᱭᱟ ᱢᱮᱱᱠᱷᱟᱱ ᱵᱷᱟᱨᱚᱛ ᱫᱤᱥᱚᱢ ᱨᱮ ᱡᱟᱦᱟᱸ ᱡᱟᱦᱟᱸ ᱠᱚ ᱥᱚᱦᱚᱨ ᱵᱟᱡᱟᱨ ᱮᱞᱟᱠᱟ ᱚᱱᱟ ᱠᱚᱨᱮ ᱫᱚ ᱥᱟᱥᱛᱷᱚ ᱵᱮᱵᱚᱥᱛᱷᱟ ᱠᱮᱱᱫᱨᱚ ᱠᱚᱫᱚ ᱮᱵᱮᱞᱮᱵᱮᱞ ᱜᱮ ᱧᱮᱞ ᱧᱟᱢᱚᱜᱟ ᱢᱮᱱᱠᱷᱟᱱ ᱟ ᱛᱩ ᱴᱩᱞᱟ ᱠᱚᱨᱮ ᱫᱚ ᱦᱟᱸᱥᱯᱟᱛᱟᱞ ᱠᱚᱫᱚ ᱩᱱᱟ ᱜ ᱟᱸᱴ ᱮᱵᱮᱞᱮᱵᱮᱞ ᱫᱚ ᱵᱟᱝ ᱧᱮᱞ ᱧᱟᱢᱚᱜᱼᱟ ᱟᱨ ᱨᱟᱱ ᱫᱚᱠᱟᱱ ᱠᱚᱦᱚᱸ ᱵᱟᱝ ᱧᱮᱞ ᱧᱟᱢᱚᱜ ᱟ ᱟᱛᱩᱼᱴᱚᱞᱟ ᱠᱚᱨᱮ ᱛᱟᱦᱮᱱ ᱜᱮ ᱨᱮᱦᱚᱸ ᱚᱱᱟ ᱦᱟᱸᱥᱯᱟᱛᱟᱞ ᱠᱚᱫᱚ ᱮᱠᱮᱱ ᱯᱚᱱᱮᱨᱚ ᱵᱟᱝᱠᱷᱟᱱ ᱫᱚᱥ ᱠᱤᱞᱳᱢᱤᱴᱟᱨ ᱥᱟᱺᱜᱤᱧᱼᱥᱟᱺᱜᱤᱧ ᱠᱚᱨᱮ ᱢᱮᱱᱟᱜᱼᱟ ᱱᱤᱭᱟᱹ ᱜᱤᱧ ᱢᱮᱱᱟ ᱮᱴᱟᱜ ᱫᱤᱥᱚᱢ ᱨᱮᱫᱚ ᱥᱟᱥᱛᱷᱚ ᱵᱮᱵᱚᱥᱛᱷᱟ ᱟᱭᱢᱟ ᱞᱟᱦᱟ ᱨᱮ ᱢᱮᱱᱟᱜ ᱠᱟᱜ ᱠᱚᱣᱟ ᱢᱮᱱᱠᱷᱟᱱ ᱟᱵᱚ ᱫᱤᱥᱚᱢ ᱨᱮᱭᱟᱜ ᱥᱟᱥᱛᱷᱚ ᱵᱮᱵᱚᱥᱛᱷᱟ ᱦᱚᱸ ᱢᱮᱱᱟᱜ ᱜᱮᱭᱟ ᱢᱮᱱᱠᱷᱟᱱ ᱮᱴᱟᱜ ᱠᱚ ᱫᱤᱥᱚᱢ ᱞᱮᱠᱟ ᱫᱚ ᱟᱵᱚ ᱱᱚᱣᱟ ᱵᱷᱟᱨᱚᱛ ᱫᱤᱥᱚᱢ ᱫᱚ ᱵᱟᱝᱮ ᱞᱟᱦᱟᱣᱟ ᱥᱟᱥᱛᱷᱚ ᱵᱮᱵᱚᱥᱛᱷᱟ ᱠᱮᱱᱫᱨᱚ ᱠᱚ ᱠᱮᱱᱫᱨᱚ ᱫᱤᱠ ᱫᱤᱭᱮ ᱫᱚ ᱤᱧᱟᱹᱜ ᱧᱮᱞ ᱢᱤᱫᱴᱮᱱ ᱦᱟᱸᱥᱯᱟᱛᱟᱞ ᱦᱚᱸ ᱦᱟᱸᱥᱯᱟᱛᱟᱞ ᱨᱮᱱᱟᱜ ᱚᱵᱚᱥᱛᱷᱟ ᱦᱚᱸ ᱟᱹᱰᱤ ᱵᱟᱹᱲᱤᱡ ᱚᱵᱚᱥᱛᱷᱟ ᱢᱮᱱᱟᱜᱼᱟ ᱚᱱᱟ ᱦᱟᱸᱥᱯᱟᱛᱟᱞ ᱨᱮᱭᱟᱜ ᱤᱧ ᱫᱚ ᱡᱟᱭᱜᱟ ᱠᱚᱦᱚᱸ ᱠᱚᱢᱤᱧ ᱧᱮᱞ ᱧᱟᱢᱫᱟ ᱨᱩᱜᱤ ᱛᱟᱦᱮᱱ ᱦᱚᱞ ᱡᱟᱭᱜᱟ ᱵᱟᱹᱱᱩᱜ ᱠᱟᱫᱟ ᱨᱩᱜᱤ ᱡᱟᱦᱟᱸᱨᱮᱭ ᱜᱤᱛᱤᱡᱼᱟ ᱚᱱᱟ ᱜᱤᱛᱤᱡ ᱡᱟᱭᱜᱟ ᱵᱟᱹᱱᱩᱜ ᱠᱟᱫᱟ ᱨᱩᱜᱤ ᱧᱮᱞ ᱦᱚᱲ ᱨᱮᱱᱟᱜ ᱱᱟᱨᱥ ᱠᱚ ᱵᱟᱹᱱᱩᱜ ᱠᱟᱜ ᱠᱚᱣᱟ ᱟᱨ ᱦᱟᱸᱥᱯᱟᱛᱟᱞ ᱥᱟᱯᱷᱟᱼᱥᱟᱹᱯᱷᱤ ᱫᱚᱦᱚ ᱞᱟᱹᱜᱤᱫ ᱥᱟᱯᱷᱟ ᱦᱚᱲ ᱠᱚᱦᱚᱸ ᱵᱟᱱᱩᱜ ᱠᱟᱜ ᱠᱚᱣᱟ ᱢᱤᱫᱴᱮᱱ ᱦᱟᱸᱥᱯᱟᱛᱟᱞ ᱨᱮᱡᱮ ᱰᱟᱠᱛᱟᱨ ᱢᱚᱬᱮ ᱜᱚᱴᱟᱱ ᱞᱮᱠᱟ ᱠᱚ ᱛᱟᱦᱮᱱᱟ ᱠᱤᱱᱛᱩ ᱚᱱᱟ ᱦᱟᱸᱥᱯᱟᱛᱟᱞ ᱨᱮᱫᱚ ᱰᱟᱠᱛᱟᱨ ᱠᱚᱦᱚᱸ ᱢᱤᱫᱴᱮᱱ ᱥᱮ ᱵᱟᱨᱭᱟ ᱚᱱᱠᱟ ᱢᱮᱱᱟᱜ ᱠᱟᱜ ᱠᱚᱣᱟ ᱤᱧᱫᱩᱧ ᱢᱚᱱᱮᱭᱟ ᱱᱚᱣᱟ ᱦᱟᱸᱥᱯᱟᱛᱟᱞ ᱨᱮᱫᱚ ᱟᱨ ᱯᱮᱭᱟ ᱜᱟᱱ ᱰᱟᱠᱛᱟᱨ ᱠᱚ ᱛᱟᱦᱮᱸ ᱞᱮᱱᱠᱷᱟᱱ ᱵᱷᱟᱹᱜᱤ ᱦᱩᱭ ᱠᱚᱜᱼᱟ ᱟᱨ ᱚᱱᱟ ᱦᱟᱸᱥᱯᱟᱛᱟᱞ ᱮᱢᱚᱱ ᱡᱟᱭᱜᱟ ᱨᱮ ᱢᱮᱱᱟᱜᱼᱟ ᱡᱮ ᱪᱟᱞᱟᱜ ᱦᱤᱡᱩᱜ ᱨᱮᱱᱟᱜ ᱚᱥᱩᱵᱤᱫᱷᱟ ᱦᱩᱭᱩᱜᱼᱟ ᱚᱥᱩᱵᱤᱫᱷᱟ ᱦᱩᱭᱩᱜ ᱠᱟᱱᱟ ᱟᱹᱛᱩᱼᱴᱚᱞᱟ ᱨᱮᱱᱟᱜ ᱟᱛᱩᱼᱴᱚᱞᱟ ᱨᱮᱱ ᱦᱚᱲ ᱠᱚᱣᱟᱜ ᱟᱨ ᱟᱹᱛᱩ ᱴᱚᱞᱟ ᱠᱚᱨᱮ ᱚᱝᱜᱚᱱᱟᱨᱤ ᱫᱤᱫᱤᱢᱩᱱᱤ ᱟᱨ ᱟᱥᱟ ᱫᱤᱫᱤᱢᱩᱱᱤ ᱠᱚᱦᱚᱸ ᱵᱟᱹᱱᱩᱜ ᱠᱟᱜ ᱠᱚᱣᱟ ᱟᱨ ᱦᱟᱸᱥᱯᱟᱛᱟᱞ ᱥᱩᱨᱼᱥᱩᱯᱩᱨ ᱠᱚᱨᱮ ᱨᱟᱱ ᱫᱚᱠᱟᱱ ᱠᱚᱦᱚᱸ ᱩᱱᱟᱹᱜ ᱟᱸᱴ ᱵᱟ ᱱᱩᱜᱼᱟ ᱤᱧ ᱫᱚ ᱚᱱᱟᱜᱤᱧ ᱢᱚᱱᱮᱭᱟ ᱡᱮ ᱟᱵᱚ ᱤᱧ ᱚᱱᱟ ᱟᱥᱮᱼᱯᱟᱥᱮ ᱟᱛᱩᱼᱴᱚᱞᱟ ᱟᱥᱮᱼᱯᱟᱥᱮ ᱢᱤᱫᱴᱮᱱ ᱦᱟᱸᱥᱯᱟᱛᱟᱞ ᱟᱨ ᱢᱤᱫᱴᱮᱱ ᱥᱮ ᱵᱟᱨᱭᱟ ᱜᱟᱱ ᱞᱮᱠᱟᱱ ᱨᱟᱱ ᱫᱚᱠᱟᱱ ᱵᱟᱹᱭᱥᱟᱹᱣ ᱞᱮᱱᱠᱷᱟᱱ ᱵᱷᱟᱹᱜᱤ ᱦᱩᱭᱩᱜᱼᱟ ᱤᱧᱫᱚ ᱟᱹᱛᱩᱼᱴᱚᱞᱟ ᱨᱮᱱᱟᱜ ᱱᱚᱣᱟ ᱠᱚᱜᱮ ᱩᱛᱱᱟᱹᱣ ᱨᱮᱱᱟᱜ ᱞᱟᱹᱠᱛᱤ ᱫᱚᱧ ᱢᱚᱱᱮᱭᱫᱟ